ᱤᱧ ᱜᱟᱯᱟ ᱠᱳᱞᱠᱟᱛᱟ ᱪᱟᱞᱟᱜ ᱞᱟᱹᱠᱛᱤᱭᱤᱧᱟᱹ ᱚᱱᱟ ᱠᱷᱟᱹᱛᱤᱨ ᱮᱥᱴᱮᱥᱚᱱ ᱨᱮ ᱜᱟᱯᱟ ᱫᱚᱥᱴᱟ ᱢᱚᱫᱽᱫᱷᱮ ᱴᱨᱮᱹᱱ ᱥᱟᱵᱽ ᱦᱩᱭᱩᱜ ᱛᱤᱧᱟᱹ ᱚᱱᱟ ᱠᱷᱟᱹᱛᱤᱨ ᱥᱮᱛᱟᱜ ᱨᱮ ᱵᱳᱞᱯᱩᱨ ᱥᱮᱛᱟᱜ ᱨᱮ ᱪᱟᱞᱟᱜ ᱞᱟᱹᱜᱤᱫ ᱴᱳᱴᱳᱧ ᱴᱷᱤᱠ ᱟᱠᱟᱫᱟ ᱚᱱᱟ ᱞᱟᱹᱜᱤᱫ ᱛᱮ ᱞᱟᱦᱟᱨᱮ ᱢᱤᱫ ᱥᱚ ᱴᱟᱠᱟ ᱮᱰᱵᱷᱟᱱᱥᱤᱧ ᱮᱢ ᱟᱠᱟᱫᱮᱭᱟ ᱜᱟᱯᱟ ᱫᱤᱱ ᱥᱮᱴᱮᱨᱮᱱᱟ ᱢᱮᱱᱠᱷᱟᱱ ᱩᱱᱤ ᱴᱳᱴᱳ ᱰᱨᱟᱭᱵᱷᱟᱨ ᱫᱚ ᱮᱠᱷᱚᱱᱳ ᱴᱳᱴᱳ ᱵᱟᱭ ᱟᱹᱜᱩ ᱥᱮᱴᱮᱨ ᱞᱮᱫᱟ ᱢᱮᱱᱠᱷᱟᱱ ᱤᱧ ᱵᱮᱜᱽ ᱠᱚ ᱜᱩᱪᱷᱟᱹᱣ ᱠᱟᱛᱮᱫ ᱥᱟᱱᱟᱢᱟᱜ ᱨᱮᱰᱤ ᱠᱟᱛᱮᱫ ᱨᱟᱥᱛᱟ ᱨᱤᱧ ᱛᱤᱸᱜᱩ ᱟᱠᱟᱱᱟ ᱮᱠᱷᱚᱱᱳ ᱵᱟᱭ ᱦᱮᱡᱽ ᱥᱮᱴᱮᱨ ᱫᱟᱲᱮᱭᱟᱫᱟ ᱢᱮᱱᱠᱷᱟᱱ ᱤᱧᱟᱹᱜ ᱴᱨᱮᱹᱱ ᱴᱟᱭᱤᱢ ᱚᱠᱛᱚ ᱪᱟᱵᱟᱭᱮᱱᱟ ᱴᱮᱥᱮᱱ ᱠᱷᱚᱱ ᱴᱨᱮᱹᱱᱮ ᱟᱲᱟᱜ ᱠᱮᱫᱟ ᱢᱤᱫᱴᱟᱱ ᱴᱨᱮᱹᱱ ᱢᱤᱥ ᱮᱱ ᱛᱤᱧᱟᱹ ᱢᱮᱱᱠᱷᱟᱱ ᱚᱱᱟ ᱯᱚᱨ ᱢᱮᱱᱠᱷᱟᱱ ᱤᱧᱫᱚ ᱨᱟᱥᱛᱟ ᱨᱮᱜᱮ ᱛᱤᱸᱜᱩ ᱢᱤᱱᱟᱹᱧᱟ ᱩᱱᱤ ᱴᱳᱴᱳ ᱰᱨᱟᱭᱵᱷᱟᱨ ᱮᱠᱷᱚᱱᱳ ᱵᱟᱭ ᱦᱮᱡ ᱞᱮᱱᱟ ᱦᱮᱡ ᱮᱱᱟᱭ ᱢᱮᱱᱠᱷᱟᱱ ᱤᱧᱟᱹᱜ ᱪᱟᱞᱟᱣ ᱚᱠᱛᱚ ᱯᱟᱨᱚᱢᱮᱱᱟ ᱪᱮᱫ ᱵᱮᱯᱟᱨ ᱥᱩᱱᱤᱞᱫᱟ ᱟᱢ ᱡᱮ ᱤᱧ ᱦᱚᱞᱟ ᱢᱤᱫᱥᱚ ᱴᱟᱠᱟ ᱮᱰᱵᱷᱟᱱᱥ ᱮᱢ ᱟᱠᱟᱫ ᱢᱤᱭᱟᱹᱧ ᱠᱟᱹᱴᱤᱡ ᱞᱟᱦᱟᱨᱮ ᱥᱮᱴᱮᱨ ᱦᱩᱭ ᱠᱚᱜ ᱛᱟᱢᱟ ᱟᱢ ᱪᱮᱫᱟᱜ ᱱᱚᱝᱠᱟᱢ ᱠᱟᱹᱢᱤ ᱠᱮᱫᱟ ᱤᱧᱟᱹᱜ ᱠᱳᱞᱠᱟᱛᱟ ᱪᱟᱞᱟᱣ ᱨᱮᱱᱟᱜ ᱟᱹᱰᱤ ᱟᱨᱡᱮᱱᱴ ᱛᱟᱦᱮᱸ ᱠᱟᱱ ᱛᱤᱧᱟᱹ ᱟᱢ ᱤᱧᱟᱹᱜ ᱴᱨᱮᱱᱮᱢ ᱢᱤᱥ ᱦᱚᱪᱚ ᱠᱮᱫᱟ ᱪᱮᱫᱟᱜ ᱪᱮᱫᱟᱜ ᱟᱢ ᱱᱚᱝᱠᱟᱢ ᱠᱟᱹᱢᱤ ᱠᱮᱫᱟ ᱤᱧ ᱥᱟᱶ ᱥᱩᱱᱤᱞᱫᱟ ᱱᱤᱛᱚᱜ ᱤᱧ ᱪᱮᱫ ᱤᱧ ᱪᱤᱠᱟᱹᱭᱟ ᱤᱧᱟᱹᱜ ᱡᱮ ᱱᱤᱛᱚᱜ ᱠᱳᱞᱠᱟᱛᱟ ᱚᱯᱷᱤᱥ ᱨᱮ ᱠᱟᱹᱢᱤ ᱢᱮᱱᱟᱜᱼᱟ ᱛᱚ ᱤᱧ ᱪᱤᱠᱟᱹᱧ ᱠᱟᱹᱢᱤᱭᱟ ᱛᱚ ᱫᱮᱱ ᱟᱢᱟᱜ ᱴᱳᱴᱳ ᱛᱮᱫᱚ ᱤᱧ ᱞᱟᱦᱟᱨᱤᱧ ᱵᱩᱠ ᱞᱮᱫᱟ ᱴᱳᱴᱳ ᱢᱮᱱᱠᱷᱟᱱ ᱟᱢ ᱵᱤᱞᱳᱢ ᱠᱟᱛᱮᱢ ᱥᱮᱴᱮᱨᱮᱱᱟ ᱟᱢ ᱤᱧᱟᱹᱜ ᱢᱤᱫ ᱥᱚ ᱴᱟᱠᱟ ᱮᱢ ᱨᱩᱣᱟᱹᱲ ᱠᱟᱹᱛᱤᱧ ᱢᱮ ᱫᱮᱱ